ᱢᱤᱰᱤᱭᱟ ᱥᱮᱪᱮᱫ ᱵᱚᱱᱫᱮᱡᱽ ᱨᱮ ᱥᱟᱱᱛᱟᱲᱤ ᱯᱟᱹᱨᱥᱤ ᱫᱚ ᱟᱹᱰᱤ ᱞᱟᱹᱠᱛᱤᱭᱟᱱᱟᱜᱼᱮ ᱥᱚᱫᱚᱨᱟ ᱤᱧᱤᱧ ᱢᱚᱱᱮᱭᱟ ᱢᱤᱰᱤᱭᱟ ᱫᱚ ᱰᱷᱮᱨᱚᱜ ᱯᱟᱥᱱᱟᱣ ᱨᱮᱱᱟᱜ ᱢᱤᱫᱴᱟᱝ ᱢᱟᱫᱽᱫᱷᱚᱢ ᱠᱟᱱᱟ ᱡᱟᱦᱟᱸ ᱛᱮ ᱟᱹᱰᱤ ᱩᱥᱟᱹᱨᱟ ᱛᱮ ᱫᱤᱥᱚᱢ ᱦᱚᱲ ᱴᱷᱮᱱ ᱡᱟᱦᱟᱱ ᱜᱷᱚᱴᱚᱱ ᱫᱩᱠ ᱥᱩᱠᱷ ᱵᱷᱟᱜᱮ ᱵᱟᱹᱲᱤᱡ ᱪᱮᱛᱱᱟ ᱟᱹᱠᱤᱞ ᱥᱮᱲᱟ ᱨᱮᱭᱟᱜ ᱵᱮᱣᱨᱟ ᱠᱚ ᱟᱹᱰᱤ ᱥᱳᱲᱛᱮ ᱥᱮᱴᱮᱨ ᱫᱟᱲᱮᱭᱟᱜᱼᱟ ᱚᱱᱟ ᱵᱟᱝᱠᱷᱟᱱ ᱢᱤᱰᱤᱭᱟ ᱥᱮᱪᱮᱫ ᱵᱚᱱᱫᱮᱡᱽ ᱨᱮ ᱥᱟᱱᱛᱟᱲᱤ ᱯᱟᱹᱨᱥᱤ ᱵᱟᱝ ᱥᱮᱞᱮᱫ ᱞᱮᱱᱠᱷᱟᱱ ᱥᱟᱱᱛᱟᱲᱤ ᱯᱟᱹᱨᱥᱤ ᱟᱵᱚ ᱴᱷᱮᱱ ᱜᱮ ᱛᱟᱦᱮᱸ ᱠᱚᱜᱼᱟ ᱢᱮᱱ ᱫᱚ ᱥᱟᱱᱛᱟᱲ ᱠᱚ ᱢᱩᱫᱽ ᱨᱮᱜᱮ ᱛᱟᱦᱮᱸ ᱠᱚᱜᱼᱟ ᱫᱤᱥᱚᱢ ᱦᱚᱲ ᱴᱷᱮᱱ ᱥᱮ ᱮᱴᱟᱜ ᱡᱟᱹᱛᱤ ᱴᱷᱮᱱ ᱩᱱᱟᱹᱝ ᱡᱟᱹᱥᱛᱤ ᱫᱚ ᱵᱟᱝ ᱯᱟᱥᱱᱟᱣ ᱫᱟᱲᱮ ᱠᱚᱜᱼᱟ ᱥᱮ ᱵᱟᱝ ᱩᱛᱱᱟᱹᱣ ᱫᱟᱲᱮ ᱠᱚᱜᱼᱟ ᱚᱱᱟᱛᱮ ᱢᱤᱰᱤᱭᱟ ᱟᱨ ᱥᱮᱪᱮᱫ ᱵᱚᱱᱫᱮᱡᱽ ᱨᱮᱫᱚ ᱥᱟᱱᱛᱟᱲᱤ ᱯᱟᱹᱨᱥᱤ ᱨᱮᱱᱟᱝ ᱞᱟᱹᱠᱛᱤ ᱢᱮᱱᱟᱜ ᱟᱠᱟᱫᱟ